ᱦᱮᱸ ᱦᱮᱞᱳ ᱦᱮᱸ ᱯᱩᱨᱩᱞᱤᱭᱟ ᱡᱮᱞᱟ ᱨᱮᱫᱚ ᱱᱚᱣᱟ ᱟᱡᱚᱫᱤᱭᱟ ᱵᱩᱨᱩ ᱟᱨ ᱟᱡᱚᱫᱤᱭᱟᱹ ᱵᱩᱨᱩ ᱢᱮᱱᱟᱜᱼᱟ ᱟᱨ ᱡᱚᱭᱪᱚᱱᱰᱤ ᱟᱨ ᱢᱟᱱᱮᱜᱼᱟ ᱱᱚᱣᱟ ᱤᱭᱟᱹ ᱟᱨᱚ ᱪᱮᱫ ᱵᱟᱲᱟᱭ ᱥᱟᱱᱟᱭᱮᱫ ᱢᱮᱭᱟ ᱚᱨ ᱚᱡᱳᱫᱽᱫᱷᱟ ᱵᱟᱨᱮᱛᱮᱫᱚ ᱦᱩᱭᱩᱜ ᱠᱟᱱᱟ ᱱᱚᱸᱰᱮ ᱫᱚ ᱦᱩᱭᱩᱜ ᱠᱷᱟᱡ ᱧᱮᱞᱚᱜ ᱞᱮᱠᱟᱱ ᱡᱟᱭᱜᱟ ᱫᱚ ᱮᱫ ᱱᱚᱣᱟ ᱞᱳᱦᱟᱨ ᱰᱮᱹᱢ ᱠᱚ ᱴᱚᱜᱟ ᱰᱮᱹᱢ ᱠᱚ ᱧᱮᱞᱚᱜ ᱞᱮᱠᱟᱱ ᱟᱨ ᱱᱚᱭᱟ ᱧᱮᱞᱚᱜ ᱞᱮᱠᱟᱱ ᱥᱩᱨ ᱠᱚᱨᱮᱫᱚ ᱟᱡᱚᱫᱤᱭᱟᱹ ᱵᱩᱨᱩ ᱨᱮ ᱚᱱᱮᱠ ᱦᱩᱭᱩᱜᱼᱟ ᱚᱱᱟ ᱠᱚ ᱟᱨ ᱱᱚᱛᱮ ᱢᱮᱱᱟᱜᱼᱟ ᱵᱟᱵᱱᱤ ᱯᱷᱚᱞᱥ ᱚᱱᱟ ᱠᱚ ᱧᱮᱞᱚᱜ ᱞᱮᱠᱟᱱ ᱡᱟᱭᱜᱟ ᱠᱟᱱᱟ

ᱦᱮᱸ ᱴᱷᱤᱠ ᱟᱪᱷᱮ ᱤᱱᱟᱹ ᱜᱮᱛᱳ